ᱤᱧᱟᱹᱜ ᱯᱚᱱᱚᱛ ᱨᱮ ᱢᱮᱱᱫᱚ ᱵᱮᱝᱜᱚᱞ ᱯᱚᱱᱚᱛ ᱨᱮ ᱞᱟᱠᱪᱟᱨ ᱨᱮᱭᱟᱜ ᱩᱯᱨᱩᱢ ᱨᱮ ᱥᱟᱱᱛᱟᱲᱤ ᱯᱟᱹᱨᱥᱤ ᱟᱹᱰᱤ ᱜᱟᱱ ᱜᱮ ᱮᱱᱮᱢᱮ ᱫᱚᱦᱚ ᱟᱠᱟᱫᱟ ᱡᱮᱞᱮᱠᱟ ᱢᱟᱹᱱᱢᱤᱭᱟᱜ ᱩᱯᱨᱩᱢ ᱥᱟᱱᱛᱟᱲ ᱥᱟᱶᱛᱟ ᱨᱮ ᱡᱟᱹᱛ ᱞᱮᱠᱟᱛᱮ ᱛᱟᱦᱮᱱ ᱨᱮᱭᱟᱜ ᱴᱷᱟᱶ ᱧᱟᱢ ᱡᱟᱹᱛ ᱫᱷᱚᱨᱚᱢ ᱵᱚᱸᱜᱟ ᱵᱳᱨᱳ ᱥᱟᱶᱛᱮ ᱥᱮᱫᱟᱭ ᱚᱠᱛᱚ ᱨᱮᱱᱟᱜ ᱠᱟᱛᱷᱟ ᱥᱮ ᱱᱟᱜᱟᱢ ᱵᱚᱱ ᱵᱟᱰᱟᱭ ᱧᱟᱢ ᱫᱟᱲᱮᱭᱟᱜᱼᱟ ᱚᱱᱟᱛᱮ ᱱᱚᱣᱟ ᱯᱚᱱᱚᱛ ᱨᱮ ᱞᱟᱠᱪᱟᱨ ᱠᱚᱨᱮᱱᱟᱜ ᱮᱱᱮᱢ ᱫᱚ ᱟᱹᱰᱤ ᱛᱮᱫ ᱜᱮ ᱢᱮᱱᱟᱜ ᱟᱠᱟᱫᱟ